ᱦᱮᱸ ᱤᱧ ᱤᱛᱩᱱ ᱟᱥᱲᱟ ᱨᱮ ᱪᱷᱚᱵᱤ ᱟᱸᱠᱟᱣ ᱥᱮᱬᱟᱣ ᱠᱟᱜ ᱜᱮᱭᱟ ᱢᱳᱵᱟᱭᱤᱞ ᱱᱚᱝᱠᱟᱱ ᱚᱱᱩᱥᱴᱷᱟᱱ ᱠᱚᱨᱮ ᱪᱷᱚᱵᱤ ᱟᱸᱠᱟ ᱦᱚ ᱧ ᱜᱚᱲᱚ ᱵᱟᱲᱟᱣ ᱠᱟᱜ ᱠᱚ ᱜᱮᱭᱟ ᱪᱷᱚᱵᱤ ᱟᱸᱠᱟᱣ ᱦᱚ ᱧ ᱜᱚᱲᱚ ᱵᱟᱲᱟᱣ ᱠᱟᱜ ᱠᱚ ᱜᱮᱭᱟ ᱟᱨᱦᱚᱸ ᱵᱷᱟᱹᱞᱤ ᱪᱷᱚᱵᱤ ᱦᱚᱸ ᱞᱮ ᱟᱸᱠᱟ ᱵᱟᱲᱟ ᱠᱚ ᱜᱮᱭᱟ ᱡᱮᱢᱚᱱ ᱯᱚᱸᱰᱤᱛ ᱨᱚᱜᱷᱩᱱᱟᱛᱷ ᱢᱩᱨᱢᱩ ᱟᱨᱦᱚᱸ ᱛᱩᱢᱫᱟᱜ ᱴᱟᱢᱟᱠ ᱠᱚᱭ ᱟᱨᱦᱚᱸᱭ ᱮᱢᱚᱱ ᱪᱷᱚᱵᱤ ᱞᱮ ᱟᱸᱠᱟ ᱵᱟᱲᱟᱭ ᱜᱮᱭᱟ ᱱᱚᱣᱟ ᱪᱷᱚᱵᱤ ᱟᱸᱠ ᱵᱟᱲᱟ ᱠᱟᱛᱮᱜ ᱢᱚᱱᱨᱮ ᱟᱹᱰᱤ ᱠᱩᱥᱤ ᱥᱮ ᱟᱹᱰᱤ ᱨᱟᱹᱥᱠᱟᱹᱜᱮ ᱵᱩᱡᱷᱟᱹᱜ ᱜᱮᱭᱟ ᱪᱷᱚᱵᱤ ᱟᱸᱠᱟᱣ ᱫᱚ ᱱᱚᱣᱟ ᱞᱟᱹᱜᱤᱫ ᱨᱮ ᱢᱚᱱᱨᱮ ᱠᱩᱥᱤᱧ ᱟᱹᱭᱠᱟᱹᱣᱟ ᱟᱨᱦᱚᱸ ᱤᱧᱦᱚᱸ ᱥᱟᱛ ᱮ ᱮᱢ ᱫᱟᱲᱮ ᱤᱧᱟᱹᱭ ᱯᱚᱭᱥᱟ ᱤᱱᱠᱟᱢ ᱦᱚᱸ ᱜᱟᱱᱚᱜᱼᱟ ᱥᱮ ᱟᱨᱦᱚᱸ ᱢᱚᱱᱨᱮ ᱟᱹᱰᱤ ᱨᱟᱹᱥᱠᱟᱹ ᱦᱚᱸ ᱵᱩᱡᱷᱟᱹᱜ ᱜᱮᱭᱟ